ᱠᱤᱪᱷᱩ ᱥᱟᱫᱷᱟᱨᱚᱱ ᱟᱡᱟᱨ ᱡᱟᱦᱟᱸ ᱡᱤᱭᱟᱹᱞᱤ ᱟᱹᱥᱩᱞ ᱨᱮ ᱡᱤᱭᱟᱹᱞᱤ ᱠᱚ ᱮᱥᱮᱨ ᱡᱟᱛᱮ ᱠᱚᱨᱮ ᱵᱟᱝ ᱧᱟᱢ ᱠᱚ ᱥᱮ ᱚᱱᱟ ᱨᱳᱜ ᱟᱡᱟᱨ ᱠᱚ ᱴᱮᱠᱟᱣ ᱫᱟᱨᱟᱢ ᱞᱟᱹᱜᱤᱫ ᱡᱤᱵᱽ ᱡᱤᱭᱟᱹᱞᱤ ᱠᱚ ᱥᱟᱫᱷᱟᱨᱚᱱᱚᱛᱚ ᱥᱟᱯᱷᱟ ᱥᱟᱯᱷᱤ ᱫᱚᱦᱚ ᱠᱚ ᱦᱩᱭᱩᱜᱼᱟ ᱵᱷᱮᱜᱟᱨ ᱵᱷᱮᱜᱟᱨ ᱠᱷᱩᱱᱫᱨᱤᱨᱮ ᱥᱟᱢᱵᱟᱣ ᱠᱚ ᱦᱩᱭᱩᱜᱼᱟ ᱨᱳᱜ ᱟᱡᱟᱨ ᱦᱤᱡᱩᱜ ᱢᱟᱲᱟᱝᱨᱮ ᱰᱟᱠᱛᱟᱨᱟᱜ ᱯᱚᱨᱟᱢᱚᱨᱥᱚ ᱞᱮᱠᱟᱛᱮ ᱩᱱᱠᱩᱫᱚ ᱵᱷᱮᱠᱥᱤᱱ ᱮᱢ ᱨᱮᱭᱟ ᱵᱮᱵᱚᱥᱛᱷᱟᱣᱟᱠᱚ ᱦᱩᱭᱩᱜᱼᱟ ᱡᱟᱛᱮ ᱠᱚᱨᱮ ᱚᱱᱟ ᱨᱳᱜ ᱦᱮᱡ ᱞᱮᱱ ᱨᱮᱦᱚ ᱵᱟᱝ ᱮ ᱠᱟᱹᱦᱤᱞ ᱫᱟᱲᱮᱭᱟᱠᱚ ᱚᱱᱟ ᱵᱟᱫ ᱠᱟᱛᱮ ᱨᱮᱦᱚᱸ ᱟᱵᱚᱣᱟᱜ ᱥᱟᱶᱛᱟ ᱞᱮᱠᱟᱛᱮ ᱡᱟᱦᱟᱸᱫᱚ ᱟᱵᱳᱨᱮᱱ ᱵᱚᱸᱜᱟᱵᱩᱨᱩ ᱡᱟᱦᱮᱨᱼᱟᱭᱩ ᱢᱟᱨᱟᱝ ᱵᱩᱨᱩ ᱢᱚᱲᱮᱠᱚ ᱛᱩᱨᱩᱭ ᱠᱚ ᱴᱷᱮᱱ ᱱᱮᱦᱚᱨ ᱠᱟᱛᱮ ᱡᱟᱛᱮ ᱠᱚᱨᱮ ᱟᱞᱮᱭᱟᱜ ᱟᱹᱛᱩ ᱨᱮ ᱥᱮ ᱟᱵᱳᱭᱟᱜ ᱟᱹᱛᱩ ᱨᱮ ᱨᱳᱜ ᱟᱡᱟᱨ ᱟᱞᱚ ᱵᱚᱞᱚᱱ ᱢᱟ ᱚᱱᱟᱠᱚ ᱢᱟᱱᱚᱛ ᱦᱩᱭᱩᱜᱼᱟ ᱟᱨ ᱵᱤᱥᱮᱥ ᱠᱟᱭᱛᱮ ᱡᱤᱵᱽ ᱡᱤᱭᱟᱹᱞᱤ ᱠᱚ ᱥᱟᱯᱷᱟ ᱥᱟᱯᱷᱤ ᱫᱚᱦᱚ ᱨᱮᱭᱟ ᱵᱮᱵᱚᱥᱛᱷᱟᱣᱟᱠᱚ ᱦᱩᱭᱩᱜᱼᱟ ᱰᱟᱠᱛᱟᱨᱟᱜ ᱯᱚᱨᱟᱢᱚᱨᱥᱚᱞᱮᱠᱟᱛᱮ ᱵᱷᱮᱠᱥᱤᱱ ᱠᱚ ᱮᱢᱟ ᱠᱚ ᱦᱩᱭᱩᱜᱼᱟ